ᱟᱞᱮ ᱴᱷᱟᱶ ᱨᱮᱭᱟᱜ ᱵᱤᱨᱤᱫᱽ ᱨᱮᱫᱚ ᱵᱤᱨᱼᱵᱩᱨᱩ ᱫᱷᱤᱨᱤ ᱫᱟᱨᱮ ᱱᱟᱹᱲᱤ ᱮᱢᱟᱱ ᱠᱚ ᱢᱮᱱᱟᱜᱼᱟ ᱟᱨ ᱟᱹᱰᱤ ᱚᱱᱠᱟᱱ ᱫᱷᱤᱨᱤ ᱠᱚ ᱫᱷᱤᱨᱤ ᱵᱩᱨᱩ ᱜᱟᱰᱟ ᱢᱩᱸᱰᱩ ᱮᱢᱟᱱᱟᱜ ᱢᱟᱱᱮ ᱮᱢᱟᱱᱟᱜ ᱟᱹᱰᱤ ᱪᱮᱦᱨᱟ ᱪᱮᱦᱨᱟ ᱡᱟᱭᱜᱟ ᱢᱮᱱᱟᱜᱼᱟ ᱟᱨ ᱯᱚᱱᱚᱛ ᱵᱤᱨᱤᱫᱽ ᱨᱮᱫᱚ ᱠᱚᱭᱞᱟ ᱫᱚ ᱢᱮᱬᱦᱮᱫ ᱟᱨ ᱥᱴᱤᱞ ᱥᱮ ᱮᱢᱟᱱ ᱞᱮᱠᱟᱱᱟᱜ ᱠᱚ ᱢᱮᱱᱟᱜᱼᱟ ᱟᱨ ᱞᱟᱠᱪᱟᱨ ᱠᱩᱨᱩᱢᱩᱴᱩ ᱨᱮᱭᱟᱜ ᱩᱯᱟᱹᱭ ᱫᱚ ᱚᱱᱟ ᱡᱟᱦᱟᱸ ᱵᱚᱥᱛᱤ ᱨᱮᱠᱚ ᱛᱟᱦᱮᱱᱟ ᱦᱚᱲ ᱢᱟᱱᱮ ᱮᱱᱠᱷᱟᱱ ᱫᱚ ᱚᱱᱟ ᱵᱚᱥᱛᱤ ᱫᱚ ᱵᱷᱮᱜᱟᱨ ᱵᱷᱮᱜᱟᱨ ᱴᱚᱴᱷᱟ ᱠᱷᱚᱱ ᱵᱷᱮᱜᱟᱨ ᱵᱷᱮᱜᱟᱨ ᱤᱭᱟᱹ ᱠᱷᱚᱱ ᱠᱚ ᱦᱮᱡ ᱡᱟᱣᱨᱟ ᱠᱟᱛᱮ ᱚᱱᱟ ᱢᱤᱫᱴᱟᱝ ᱵᱚᱥᱛᱤ ᱠᱚ ᱵᱮᱱᱟᱣ ᱠᱟᱜᱼᱟ ᱮᱱᱠᱷᱟᱱ ᱚᱱᱟ ᱵᱚᱥᱛᱤ ᱨᱮᱫᱚ ᱵᱷᱮᱜᱟᱨᱼᱵᱷᱮᱜᱟᱨ ᱴᱚᱴᱷᱟ ᱨᱮᱱ ᱵᱷᱮᱜᱟᱨᱼᱵᱷᱮᱜᱟᱨ ᱟᱛᱳ ᱨᱤᱱ ᱵᱷᱮᱜᱟᱨᱼᱵᱷᱮᱜᱟᱨ ᱯᱚᱱᱚᱛ ᱨᱤᱱ ᱨᱩᱥᱤᱠᱟ ᱦᱚᱲ ᱠᱚᱠᱚ ᱛᱟᱦᱮᱱᱟ ᱟᱫᱷᱟ ᱫᱚ ᱚᱱᱠᱟᱱ ᱦᱚᱲ ᱠᱚᱦᱚᱸ ᱠᱚ ᱛᱟᱦᱮᱱᱟ ᱩᱱᱠᱩ ᱫᱚ ᱯᱩᱨᱟᱹ ᱨᱩᱥᱤᱠᱟ ᱦᱚᱲ ᱛᱟᱦᱮᱱᱟᱠᱚ ᱥᱮ ᱮᱠᱮᱱ ᱚᱸᱰᱮ ᱚᱱᱟ ᱯᱩᱨᱟᱹ ᱞᱟᱠᱪᱟᱨ ᱮᱢᱟᱱ ᱯᱚᱨᱚᱵᱽ ᱯᱩᱱᱟᱹᱭ ᱡᱟᱦᱟᱱᱟᱜ ᱵᱟᱦᱟ ᱥᱚᱦᱨᱟᱭ ᱦᱩᱭᱩᱜ ᱥᱚᱢᱚᱭ ᱯᱩᱨᱟᱹ ᱠᱚ ᱨᱟᱹᱥᱠᱟᱹᱭᱟ ᱯᱩᱨᱟᱹ ᱨᱟᱹᱥᱠᱟᱹ ᱛᱟᱠᱚ ᱢᱟᱱᱟᱣᱟ ᱟᱨ ᱯᱩᱨᱟᱹ ᱥᱚᱠᱛᱚ ᱠᱚ ᱮᱱᱮᱡ ᱥᱮᱨᱮᱧᱟ ᱚᱱᱟ ᱠᱚᱜᱮ ᱟᱨ ᱱᱮᱛᱟᱨ ᱫᱚ ᱟᱛᱳ ᱫᱤᱥᱚᱢ ᱨᱮᱦᱚᱸ ᱠᱚ ᱨᱟᱹᱥᱠᱟᱹᱭ ᱜᱮᱭᱟ ᱨᱟᱹᱥᱠᱟᱹ ᱦᱚᱸ ᱮᱱᱦᱚᱸ ᱟᱛᱳ ᱫᱤᱥᱚᱢ ᱠᱷᱚᱱ ᱡᱟᱹᱥᱛᱤ ᱫᱚ ᱡᱟᱦᱟᱸ ᱵᱚᱥᱛᱤ ᱨᱮ ᱦᱚᱲ ᱠᱚ ᱛᱟᱦᱮᱱᱟ ᱥᱮ ᱵᱷᱮᱜᱟᱨᱼᱵᱷᱮᱜᱟᱨ ᱴᱚᱴᱷᱟ ᱠᱷᱚᱱ ᱵᱷᱮᱜᱟᱨ ᱵᱷᱮᱜᱟᱨ ᱯᱚᱱᱚᱛ ᱠᱷᱚᱱ ᱠᱚ ᱦᱤᱡᱩᱜᱼᱟ ᱚᱸᱰᱮ ᱠᱚ ᱵᱟᱥᱟ ᱠᱚᱜᱼᱟ ᱵᱚᱥᱛᱤ ᱠᱚᱜᱼᱟ ᱩᱱᱠᱩ ᱜᱮ ᱵᱷᱟᱜᱮ ᱴᱷᱤᱠ ᱫᱚᱠᱚ ᱨᱟᱹᱥᱠᱟᱹᱭᱮᱫᱼᱟ ᱞᱟᱠᱪᱟᱨ ᱫᱚᱠᱚ ᱫᱚᱦᱚᱭᱮᱫᱼᱟ